ᱦᱟᱹᱞᱤᱜᱮ ᱚᱰᱟᱨ ᱨᱮᱱᱟ ᱨᱚᱥᱤᱫ ᱰᱟᱣᱩᱱᱞᱚᱰ ᱢᱮ ᱦᱚᱱᱚᱛ ᱢᱮ ᱦᱟᱹᱞᱤ ᱡᱟᱢᱟ ᱰᱮᱞᱤᱵᱷᱟᱨᱤ ᱵᱟᱝ ᱠᱷᱟᱱ ᱯᱤᱠᱟᱯ ᱞᱟᱹᱜᱤᱫ ᱥᱮ ᱯᱚᱛᱤᱫᱤᱱ ᱞᱚᱜᱤᱛ ᱟᱢᱟᱜ ᱨᱚᱥᱤᱫ ᱨᱮ ᱢᱤᱫᱴᱟᱝ ᱚᱱᱩᱞᱤᱯᱤ ᱞᱟᱹᱜᱤᱫ ᱟᱢ ᱨᱮᱥᱴᱩᱰᱮᱱᱴ ᱚᱰᱟᱨ ᱞᱟᱜᱟᱢ ᱨᱮ ᱱᱮᱜᱮᱴᱤᱵ ᱢᱮ ᱟᱨ ᱨᱚᱥᱤᱫ ᱨᱮ ᱢᱤᱫᱴᱟᱝ ᱠᱚᱯᱷᱤ ᱰᱟᱣᱩᱱᱞᱚᱰ ᱢᱮ